ᱚᱱᱞᱟᱭᱤᱱ ᱛᱮᱫᱚ ᱟᱹᱰᱤ ᱪᱮᱨᱦᱟ ᱯᱟᱲᱦᱟᱣ ᱠᱚᱫᱚ ᱦᱩᱭᱩᱜ ᱠᱟᱱᱟ ᱪᱮᱫᱟᱜ ᱪᱮ ᱚᱱᱞᱟᱭᱤᱱ ᱱᱚᱣᱟ ᱴᱮᱠᱱᱳᱞᱚᱡᱤ ᱡᱟᱢᱟᱱᱟ ᱨᱮ ᱡᱟᱦᱟᱱᱟᱜ ᱜᱮ ᱡᱩᱫᱤ ᱯᱟᱲᱦᱟᱣ ᱥᱟᱱᱟᱢ ᱠᱟᱱᱟ ᱛᱚ ᱢᱚᱵᱟᱭᱤᱞ ᱛᱮᱜᱮᱢ ᱯᱟᱲᱦᱟᱜᱼᱟ ᱪᱮᱫ ᱞᱮᱠᱟ ᱢᱚᱵᱟᱭᱤᱞ ᱛᱮᱢ ᱯᱟᱲᱦᱟᱜᱼᱟ ᱟᱜᱟᱨ ᱟᱢ ᱡᱩᱫᱤ ᱢᱮᱛ ᱯᱟᱲᱦᱟᱣ ᱥᱟᱱᱟᱢ ᱠᱟᱱᱟ ᱛᱚ ᱢᱮᱛ ᱮᱢ ᱩᱰᱩᱠ ᱫᱟᱲᱮᱭᱟᱜᱼᱟ ᱜᱩᱜᱳᱞ ᱨᱮ ᱥᱤᱫᱷᱟᱹ ᱪᱟᱞᱟᱣ ᱠᱟᱛᱮᱫ ᱜᱩᱜᱳᱞ ᱨᱮ ᱢᱮᱛ ᱮᱢ ᱥᱟᱨᱪ ᱠᱮᱜᱼᱟ ᱟᱨ ᱢᱮᱛ ᱦᱮᱡ ᱮᱱᱟ ᱡᱩᱫᱤ ᱥᱟᱭᱮᱱᱥ ᱯᱟᱲᱦᱟᱣ ᱥᱟᱱᱟᱢ ᱠᱟᱱᱟ ᱛᱚ ᱥᱟᱭᱮᱱᱥ ᱦᱮᱡ ᱮᱱᱟ ᱡᱟᱦᱟᱸ ᱜᱮ ᱦᱤᱥᱴᱨᱤ ᱡᱤᱭᱳᱜᱨᱳᱯᱷᱤ ᱡᱟᱦᱟᱸ ᱜᱮ ᱯᱟᱲᱦᱟᱣ ᱥᱟᱱᱟᱢ ᱠᱟᱱᱟ ᱚᱱᱟ ᱜᱩᱜᱳᱞ ᱨᱮᱢ ᱴᱟᱭᱤᱯ ᱠᱮᱜᱼᱟ ᱟᱨ ᱦᱮᱡ ᱮᱱᱟ ᱟᱨ ᱚᱱᱟ ᱦᱮᱡ ᱠᱟᱛᱮᱫ ᱚᱱᱟ ᱯᱟᱲᱦᱟᱣ ᱦᱚᱸᱢ ᱫᱟᱲᱮᱭᱟᱜᱼᱟ ᱯᱟᱲᱦᱟᱣ ᱠᱟᱛᱮᱫ ᱚᱱᱟᱨᱮᱭᱟᱜ ᱮᱱᱥᱟᱨ ᱦᱚᱸ ᱧᱟᱢᱚᱜᱼᱟ ᱵᱟᱢ ᱵᱟᱲᱟᱭ ᱮᱱᱥᱟᱨ ᱚᱱᱟ ᱮᱱᱥᱟᱨ ᱦᱚᱸ ᱩᱰᱩᱠᱚᱜᱼᱟ ᱩᱥᱠᱮ ᱵᱟᱫ ᱚᱱᱟ ᱢᱤᱫᱷᱟᱣ ᱵᱟᱝᱟ ᱡᱩᱫᱤ ᱢᱤᱫᱷᱟᱣ ᱵᱟᱝ ᱨᱮᱦᱚᱸ ᱵᱟᱨ ᱫᱷᱟᱣ ᱯᱮ ᱫᱷᱟᱣ ᱟᱹᱰᱤ ᱫᱷᱟᱣ ᱚᱱᱟ ᱡᱤᱱᱤᱥᱮᱢ ᱧᱮᱞ ᱫᱟᱲᱮᱭᱟᱜᱼᱟ ᱚᱱᱟ ᱜᱮ ᱡᱩᱫᱤ ᱵᱟᱢ ᱩᱭᱦᱟᱹᱨ ᱟᱠᱟᱫᱼᱟ ᱡᱩᱫᱤ ᱵᱟᱢ ᱪᱮᱫ ᱞᱮᱱᱟ ᱛᱚ ᱚᱱᱟ ᱜᱮ ᱫᱚᱲᱦᱟᱢ ᱧᱮᱞ ᱫᱟᱲᱮᱭᱟᱜᱼᱟ ᱚᱱᱟ ᱪᱤᱠᱟᱹ ᱴᱮᱠᱱᱳᱞᱚᱡᱤ ᱫᱚ ᱟᱹᱰᱤ ᱪᱮᱨᱦᱟ ᱠᱟᱹᱢᱤ ᱮᱢᱮᱜᱼᱟᱭ ᱚᱱᱟ ᱪᱤᱠᱟᱹ ᱢᱚᱵᱟᱭᱤᱞ ᱫᱚ ᱴᱮᱠᱱᱳᱞᱚᱡᱤ ᱡᱟᱢᱟᱱᱟ ᱨᱮᱫᱚ ᱟᱹᱰᱤ ᱪᱮᱦᱨᱟ ᱱᱟᱯᱟᱭ ᱜᱮᱭᱟ ᱟᱨ ᱚᱱᱟᱛᱮ